ᱤᱧ ᱫᱚ ᱵᱮᱥᱤ ᱠᱩᱥᱤᱭᱟᱠᱚᱣᱟ ᱥᱩᱠᱨᱤ ᱥᱩᱠᱨᱤ ᱫᱚ ᱪᱮᱫᱟᱜ ᱥᱮ ᱥᱮᱛᱟᱜ ᱨᱮ ᱢᱤᱫ ᱫᱷᱟᱣ ᱡᱚᱢᱤᱧ ᱮᱢᱟᱭᱟ ᱟᱨ ᱟᱲᱟᱜᱤᱭᱟᱹᱧ ᱟᱨᱤᱧ ᱤᱫᱤᱭᱮᱭᱟ ᱵᱟᱸᱫᱽ ᱥᱮᱡ ᱵᱟᱸᱫᱽ ᱥᱮᱡ ᱠᱷᱚᱡ ᱤᱫᱤ ᱠᱟᱛᱮ ᱟᱹᱛᱤᱧ ᱟᱹᱜᱩᱭᱤᱭᱟᱹᱧ ᱟᱨᱚ ᱚᱱᱠᱟ ᱜᱮᱧ ᱛᱚᱞ ᱠᱟᱫᱮ ᱜᱮ ᱟᱫᱚ ᱢᱤᱫᱴᱟᱝ ᱡᱚᱠᱷᱟᱱ ᱫᱩᱧ ᱛᱚᱞᱮᱫ ᱠᱚ ᱛᱟᱦᱮᱱᱟ ᱡᱚᱠᱷᱚᱱ ᱠᱚ ᱥᱟᱸᱜᱮ ᱤᱫᱤᱭᱮᱱᱟ ᱩᱱ ᱡᱚᱠᱷᱟᱡ ᱫᱚ ᱚᱲᱟᱜ ᱤᱧ ᱵᱮᱱᱟᱣᱟᱫ ᱠᱚᱣᱟ ᱟᱫᱚ ᱚᱲᱟᱜ ᱵᱮᱱᱟᱣ ᱠᱟᱛᱮ ᱥᱟᱸᱜᱮ ᱡᱚᱠᱷᱟᱡ ᱫᱚ ᱡᱟᱦᱟᱸ ᱞᱩᱵᱩᱜ ᱠᱚᱢ ᱧᱚᱜ ᱠᱷᱚᱨᱪᱟᱜ ᱠᱟᱱ ᱛᱟᱦᱮᱱᱟ ᱞᱩᱵᱩᱜ ᱠᱚᱦᱚᱸ ᱫᱚᱢᱮ ᱡᱮ ᱠᱚ ᱡᱚᱢᱟ ᱟᱨ ᱚᱲᱟᱜ ᱨᱮᱱᱟᱜ ᱫᱟᱜ ᱟᱬᱤᱡ ᱫᱟᱜ ᱛᱮᱫ ᱚᱱᱟ ᱥᱤᱯᱤ ᱢᱮᱥᱟᱞ ᱠᱟᱛᱮ ᱚᱱᱟ ᱠᱩᱧ ᱡᱚᱢ ᱦᱚᱪᱩ ᱠᱚᱣᱟ ᱟᱨ ᱪᱮᱫᱟᱜ ᱤᱧ ᱠᱩᱥᱤᱣᱟᱠᱚᱣᱟ ᱵᱮᱥᱤ ᱫᱚ ᱢᱤᱫᱴᱟᱝ ᱮᱸᱜᱟ ᱜᱮ ᱵᱟᱨᱜᱟᱱᱰᱟ ᱠᱟᱛᱮ ᱠᱚ ᱦᱚᱯᱚᱱ ᱠᱚᱣᱟ ᱟᱫᱚ ᱚᱱᱟ ᱦᱚᱛᱮᱡ ᱛᱮ ᱩᱱᱠᱩ ᱫᱚ ᱵᱮᱥᱤ ᱫᱤᱱ ᱤᱧ ᱫᱩᱧ ᱠᱩᱥᱤᱣᱟᱠᱚᱣᱟ ᱟᱨ ᱩᱱᱠᱩ ᱵᱟᱨ ᱜᱟᱱᱰᱟ ᱦᱚᱯᱚᱱ ᱡᱩᱫᱤᱢ ᱟᱹᱠᱷᱨᱤᱧ ᱠᱚᱣᱟ ᱠᱤᱪᱷᱩᱢ ᱟᱹᱠᱷᱨᱤᱧ ᱠᱚᱣᱟ ᱠᱤᱪᱷᱩᱢ ᱫᱚᱦᱚ ᱠᱚᱣᱟ ᱩᱱᱠᱩᱣᱟᱜ ᱦᱚᱸ ᱫᱟᱢ ᱫᱚ ᱵᱟᱜᱮ ᱜᱤᱧ ᱧᱟᱢᱫᱟ ᱚᱱᱟ ᱦᱚᱛᱮᱡ ᱛᱮ ᱤᱧ ᱫᱚ ᱥᱩᱠᱨᱤ ᱪᱟᱥ ᱜᱮ ᱡᱷᱚᱛᱚ ᱠᱷᱚᱡ ᱫᱚ ᱵᱮᱥᱤᱭᱤᱧ ᱠᱩᱥᱤᱣᱟᱜᱼᱟ